ᱥᱮᱨᱮᱧᱤᱭᱟᱹ ᱥᱮᱨᱮᱧ ᱥᱤᱠᱟᱹᱨᱤᱭᱟᱹ ᱢᱮᱱᱫᱚ ᱟᱵᱚ ᱥᱟᱱᱛᱟᱲ ᱤᱱᱰᱟᱥᱴᱨᱤ ᱨᱮ ᱵᱮᱥ ᱥᱤᱝᱜᱟᱨ ᱞᱮᱠᱟ ᱛᱮᱵᱚᱱ ᱵᱟᱲᱟᱭᱮ ᱠᱟᱱ ᱛᱟᱦᱮᱱ ᱫᱚ ᱵᱚᱥᱮ ᱫᱟ ᱟᱹᱰᱤ ᱵᱮᱥ ᱵᱮᱥ ᱥᱮᱨᱮᱧᱮ ᱮᱢ ᱟᱠᱟᱫᱟᱭ ᱛᱚ ᱩᱱᱤᱜᱤᱧ ᱠᱩᱥᱤᱭᱟᱭ ᱛᱟᱦᱮᱱ ᱫᱚ ᱱᱤᱛᱳᱜ ᱫᱚ ᱟᱹᱰᱤᱜᱟᱱ ᱥᱤᱝᱜᱟᱨ ᱠᱚ ᱚᱰᱳᱠ ᱟᱠᱟᱱᱟ ᱠᱚ ᱢᱮᱱᱠᱷᱟᱱ ᱩᱱ ᱥᱚᱢᱚᱭᱟᱜ ᱥᱮᱨᱮᱧ ᱨᱮᱫᱚ ᱟᱡ ᱠᱷᱚᱱ ᱞᱟᱦᱟ ᱫᱚ ᱚᱠᱚᱭᱦᱚᱸ ᱵᱟᱠᱚ ᱛᱟᱦᱮᱸ ᱠᱟᱱᱟ ᱠᱚ ᱟᱡ ᱡᱟᱦᱟᱸ ᱞᱮᱠᱟᱭ ᱥᱮᱨᱮᱧ ᱛᱟᱦᱮᱱ ᱫᱚᱭ ᱚᱱᱠᱟ ᱥᱮᱨᱮᱧ ᱫᱚ ᱱᱤᱛᱳᱜ ᱫᱷᱟᱹᱵᱤᱡᱽᱛᱮ ᱟᱹᱣᱨᱤ ᱠᱚ ᱥᱮᱨᱮᱧᱟᱠᱚ ᱢᱮᱱᱠᱷᱟᱱ ᱪᱟᱸᱫᱳ ᱵᱚᱸᱜᱟᱣᱟᱜ ᱫᱟᱭᱟ ᱫᱩᱞᱟᱹᱲ ᱡᱟᱹᱥᱛᱤᱭᱮᱱᱛᱮ ᱩᱱᱤ ᱵᱚᱸᱜᱟ ᱛᱟᱞᱟᱭᱮᱱᱟᱭ ᱫᱩ ᱦᱟᱡᱟᱨ ᱵᱤᱥ ᱨᱮ ᱱᱤᱛᱳᱜ ᱫᱚ ᱩᱱᱤ ᱟᱵᱚ ᱠᱚ ᱛᱟᱞᱟᱨᱮ ᱵᱟᱹᱱᱩᱜᱮᱟ ᱮᱱᱛᱮ ᱨᱮᱦᱚᱸ ᱟᱡ ᱡᱟᱦᱟᱸ ᱞᱮᱠᱟ ᱥᱮᱨᱮᱧ ᱟᱠᱟᱫᱟᱭ ᱱᱤᱛᱳᱜ ᱫᱷᱟᱹᱵᱤᱡᱼᱛᱮ ᱚᱱᱠᱟᱱ ᱥᱮᱨᱮᱧ ᱨᱮᱠᱚᱨᱰ ᱠᱚᱫᱚ ᱟᱹᱣᱨᱤ ᱦᱩᱭ ᱟᱠᱟᱱᱟ ᱥᱤᱝᱜᱟᱨᱼᱢᱟ ᱟᱹᱰᱤᱜᱟᱱ ᱜᱮ ᱥᱤᱝᱜᱟᱨ ᱢᱮᱱᱟᱜ ᱠᱚᱣᱟ ᱢᱮᱱᱠᱷᱟᱱ ᱚᱱᱠᱟᱱ ᱫᱷᱟᱨᱟ ᱥᱮᱨᱮᱧ ᱱᱤᱛᱳᱜ ᱦᱚᱸ ᱟᱹᱣᱨᱤ ᱦᱩᱭᱩᱜᱼᱟ ᱡᱟᱦᱟᱸ ᱞᱮᱠᱟ ᱟᱡᱼᱮ ᱥᱮᱨᱮᱧ ᱟᱠᱟᱫᱟᱭ ᱚᱱᱟ ᱵᱟᱵᱚᱫ ᱡᱩᱫᱤᱵᱚᱱ ᱧᱮᱞᱟᱵᱚᱱ ᱥᱮᱨᱮᱧ ᱞᱟᱭᱤᱯᱷ ᱮᱱᱠᱷᱟᱱ ᱱᱤᱛᱳᱜ ᱫᱷᱟᱹᱵᱤᱡᱽᱛᱮ ᱟᱵᱚ ᱥᱟᱱᱛᱟᱲ ᱤᱱᱰᱟᱥᱴᱨᱤ ᱨᱮ ᱡᱟᱦᱟᱱᱟᱜ ᱮᱠᱴᱚᱨ ᱵᱟᱨᱮᱛᱮ ᱥᱮ ᱥᱤᱝᱜᱟᱨ ᱵᱟᱨᱮᱛᱮ ᱥᱮ ᱢᱤᱭᱩᱡᱤᱥᱤᱭᱟᱱ ᱵᱟᱨᱮᱛᱮ ᱚᱱᱠᱟᱱᱟᱜ ᱯᱷᱟᱱᱰ ᱭᱟ ᱯᱷᱤᱨ ᱚᱱᱠᱟᱱᱟᱜ ᱤᱱᱰᱟᱥᱴᱨᱤ ᱨᱮ ᱚᱱᱟᱠᱟᱜ ᱯᱷᱮᱥᱤᱞᱤᱴᱤ ᱟᱹᱣᱨᱤ ᱧᱟᱢᱚᱜᱼᱟ ᱱᱤᱛᱳᱜ ᱦᱚᱸ ᱚᱱᱟᱜᱤᱧ ᱢᱮᱱᱟ ᱡᱟᱦᱟᱸ ᱞᱮᱠᱟ ᱥᱮᱨᱮᱧ ᱥᱤᱠᱟᱹᱨᱤᱭᱟᱹ ᱠᱚᱣᱟᱜ ᱞᱟᱭᱤᱯᱷ ᱧᱮᱞᱚᱜᱼᱟ ᱢᱟᱱᱮ ᱥᱮᱨᱮᱧ ᱥᱤᱠᱟᱹᱨᱤᱭᱟᱹ ᱠᱚᱣᱟᱜ ᱥᱚᱝᱜᱷᱚᱨᱥ ᱧᱮᱞᱚᱜᱼᱟ ᱡᱟᱦᱟᱸ ᱞᱮᱠᱟ ᱟᱠᱚ ᱠᱚ ᱠᱚᱥᱴᱚ ᱭᱟᱠᱚ ᱡᱟᱦᱟᱸ ᱞᱮᱠᱟ ᱠᱟᱹᱢᱤ ᱦᱚᱨᱟ ᱠᱩᱨᱩᱢᱩᱴᱩ ᱠᱚ ᱪᱷᱩᱴᱟᱹᱣ ᱠᱚᱜᱼᱟᱠᱚ ᱚᱱᱟ ᱦᱤᱥᱟᱹᱵᱽᱛᱮ ᱟᱵᱚᱣᱟᱜ ᱥᱟᱱᱛᱟᱲ ᱨᱮᱥᱮᱧ ᱤᱱᱰᱟᱥᱴᱨᱤ ᱯᱷᱤᱞᱤᱢ ᱤᱱᱰᱟᱥᱴᱨᱤ ᱨᱮ ᱚᱱᱠᱟᱱᱟᱜ ᱥᱩᱵᱤᱫᱷᱟ ᱱᱤᱛᱳᱜ ᱫᱷᱟᱹᱵᱤᱡᱛᱮ ᱟᱹᱣᱨᱤ ᱦᱩᱭᱩᱜᱼᱟ ᱡᱟᱦᱟᱸ ᱫᱚ ᱦᱩᱭ ᱫᱚᱨᱠᱟᱨᱚᱜ ᱠᱟᱱᱟ ᱦᱤᱱᱫᱤ ᱯᱷᱤᱞᱤᱢ ᱤᱱᱰᱟᱥᱴᱨᱤ ᱭᱟ ᱯᱷᱤᱨ ᱥᱟᱣᱩᱛᱷ ᱤᱱᱰᱤᱭᱟᱱ ᱯᱷᱤᱞᱤᱢ ᱤᱱᱰᱟᱥᱴᱨᱤ ᱨᱮ ᱡᱟᱦᱟᱸ ᱞᱮᱠᱟ ᱦᱩᱭ ᱠᱟᱱᱟ ᱚᱱᱠᱟ ᱫᱚ ᱟᱵᱚᱣᱟᱜ ᱥᱟᱱᱛᱟᱲ ᱯᱷᱤᱞᱤᱢ ᱤᱱᱰᱟᱥᱴᱨᱤ ᱨᱮᱫᱚ ᱟᱹᱣᱨᱤ ᱦᱩᱭᱩᱜᱼᱟ ᱚᱱᱟᱛᱮ ᱱᱤᱛᱳᱜ ᱟᱹᱰᱤᱜᱟᱱ ᱜᱮ ᱥᱮᱨᱮᱧ ᱥᱤᱝᱜᱟᱨ ᱠᱚ ᱵᱮᱠᱟᱨ ᱟᱠᱟᱱᱟ ᱠᱚ ᱥᱮᱨᱮᱧ ᱦᱚᱸᱠᱚ ᱥᱮᱨᱮᱧᱟ ᱛᱟᱭᱚᱢᱛᱮ ᱟᱠᱚᱣᱟᱜ ᱯᱷᱮᱢᱮᱞᱤ ᱪᱟᱞᱟᱣ ᱞᱟᱹᱜᱤᱫᱼᱛᱮ ᱠᱟᱹᱢᱤ ᱦᱩᱭᱩᱜᱼᱟ ᱠᱟᱹᱢᱤᱨᱮ ᱢᱚᱡᱽᱵᱩᱨ ᱯᱷᱟᱥᱟᱣ ᱠᱟᱛᱮᱫ ᱟᱠᱚᱣᱟᱜ ᱡᱟᱦᱟᱸ ᱴᱟᱨᱜᱮᱴ ᱛᱟᱦᱮᱱ ᱛᱟᱠᱚᱣᱟ ᱥᱤᱝᱜᱟᱨ ᱠᱚ ᱯᱷᱤᱨ ᱮᱠᱴᱟᱨ ᱠᱚ ᱭᱟ ᱯᱷᱤᱨ ᱱᱟᱱᱟ ᱦᱩᱱᱟᱹᱨ ᱡᱟᱦᱟᱸ ᱟᱠᱚᱣᱟᱜ ᱴᱮᱞᱮᱱᱴ ᱛᱟᱦᱮᱱ ᱛᱟᱠᱚᱣᱟ ᱚᱱᱟ ᱠᱚ ᱟᱠᱚ ᱵᱟᱠᱚ ᱫᱮᱠᱷᱟᱣ ᱫᱟᱲᱮᱭᱟᱜ ᱟᱠᱚ ᱥᱮᱨᱮᱧ ᱥᱤᱝᱜᱟᱨ ᱢᱮᱱ ᱛᱮᱫᱚ ᱟᱹᱰᱤ ᱠᱚᱥᱴᱚ ᱟᱹᱰᱤ ᱫᱩᱠᱷ ᱦᱟᱨᱠᱮᱛ ᱠᱟᱛᱮᱫ ᱡᱟᱦᱟᱸ ᱞᱮᱠᱟ ᱟᱡ ᱮ ᱥᱮᱨᱮᱧ ᱞᱮᱫᱟᱭ ᱵᱚᱥᱮᱱ ᱫᱟ ᱚᱱᱠᱟᱱ ᱥᱤᱝᱜᱟᱨ ᱠᱚ ᱱᱤᱛᱳᱜ ᱫᱚ ᱱᱤᱛᱳᱜ ᱫᱷᱟᱹᱵᱤᱡᱼᱛᱮ ᱟᱹᱣᱨᱤ ᱠᱚ ᱦᱩᱭᱩᱜ ᱟᱠᱚ ᱟᱨ ᱟᱡ ᱫᱚ ᱟᱭᱟᱜ ᱠᱩᱠᱢᱩ ᱟᱹᱣᱨᱤ ᱯᱩᱨᱟᱹᱣ ᱨᱮᱜᱮ ᱢᱟᱨᱟᱝ ᱵᱩᱨᱩ ᱡᱟᱦᱮᱨ ᱟᱭᱳ ᱠᱤᱱ ᱦᱚᱦᱚᱣᱟᱫᱮᱭᱟ ᱠᱤᱱ ᱱᱤᱛᱳᱜ ᱫᱚ ᱩᱱᱤ ᱟᱵᱚᱠᱚ ᱛᱟᱞᱟ ᱠᱷᱚᱱ ᱥᱚᱨᱚᱜᱽ ᱥᱮᱨᱢᱟᱨᱮ ᱟᱭᱟᱜ ᱚᱲᱟᱜ ᱫᱩᱣᱟᱹᱨᱮ ᱵᱮᱱᱟᱣ ᱟᱠᱟᱫᱟᱭ ᱱᱤᱛᱳᱜ ᱟᱵᱚ ᱫᱷᱩᱲᱤ ᱫᱷᱟᱹᱨᱛᱤ ᱨᱮᱫᱚ ᱵᱟᱹᱱᱩᱜ ᱟᱠᱟᱫᱮᱭᱟ